ᱦᱮᱸ ᱤᱧᱟᱹᱜ ᱰᱩᱞᱩᱝ ᱜᱟᱹᱰᱤ ᱫᱚ ᱟᱹᱰᱤ ᱡᱳᱨ ᱤᱧ ᱡᱚᱛᱚᱱᱟ ᱟᱨ ᱟᱛᱷᱟᱹᱲᱤᱭᱟᱹ ᱦᱟᱹᱱᱤ ᱱᱟᱹᱭ ᱫᱚ ᱵᱟᱹᱧ ᱞᱟᱜᱟ ᱦᱚᱪᱚ ᱟᱠᱚᱣᱟ ᱟᱨ ᱵᱮᱥᱤ ᱮᱴᱟᱜ ᱦᱚᱲ ᱠᱚ ᱵᱟᱹᱧ ᱮᱢᱟ ᱠᱚᱣᱟ ᱟᱨ ᱡᱟᱦᱟᱸ ᱠᱚᱥᱮᱫ ᱤᱧ ᱪᱟᱞᱟᱣ ᱞᱮᱱᱠᱷᱟᱱ ᱤᱧᱟᱹᱜ ᱰᱩᱞᱩᱝ ᱜᱟᱹᱰᱤ ᱟᱹᱨᱩᱵᱽ ᱥᱟᱯᱷᱟ ᱠᱟᱛᱮᱫ ᱵᱷᱟᱹᱜᱤ ᱪᱮᱨᱦᱟ ᱞᱚᱥᱚᱫ ᱠᱚ ᱟᱹᱨᱩᱵᱽ ᱠᱟᱛᱮᱫ ᱤᱧ ᱫᱚᱦᱚ ᱠᱟᱛᱤᱧᱟ ᱞᱟᱸᱜᱟ ᱚᱱᱟ ᱦᱩᱭ ᱫᱟᱲᱮᱭᱟᱜᱼᱟ ᱪᱮᱫᱟᱜ ᱥᱮ ᱟᱹᱰᱤ ᱥᱟᱹᱜᱤᱧ ᱡᱚᱠᱷᱚᱱ ᱮᱢ ᱪᱟᱞᱟᱜᱼᱟ ᱛᱚᱠᱷᱚᱱ ᱫᱚ ᱞᱟᱸᱜᱟ ᱦᱟᱨᱠᱮᱛ ᱫᱚ ᱵᱩᱡᱷᱟᱹᱜ ᱜᱮᱭᱟ ᱟᱨ ᱟᱯ ᱠᱚ ᱰᱩᱝᱨᱤ ᱠᱚ ᱡᱚᱠᱷᱚᱱ ᱧᱟᱢᱚᱜᱼᱟ ᱛᱚᱠᱷᱚᱱ ᱫᱚ ᱟᱹᱰᱤ ᱡᱳᱨ ᱞᱟᱸᱜᱟ ᱵᱩᱡᱷᱟᱹᱜᱼᱟ ᱟᱨ ᱥᱚᱛᱚᱨᱠᱚ ᱫᱚ ᱱᱚᱝᱠᱟ ᱡᱚᱠᱷᱚᱱ ᱨᱳᱰ ᱨᱳᱰᱛᱮ ᱵᱟᱡᱟᱨ ᱴᱟᱣᱩᱱ ᱠᱚᱥᱮᱫ ᱤᱧ ᱪᱟᱞᱟᱜᱼᱟ ᱰᱩᱞᱩᱝ ᱜᱟᱹᱰᱤᱛᱮ ᱛᱚᱠᱷᱚᱱ ᱡᱟᱛᱮ ᱤᱧ ᱦᱚᱲ ᱠᱚ ᱟᱞᱚᱧ ᱮᱠᱥᱤᱰᱮᱱᱴ ᱠᱚᱢᱟ ᱟᱨ ᱤᱧᱦᱚᱸ ᱡᱟᱛᱮ ᱟᱞᱚᱧ ᱮᱠᱥᱤᱰᱮᱱᱴᱱᱚᱜ ᱢᱟ ᱱᱚᱝᱠᱟᱜᱮ ᱛᱟᱦᱮᱸᱱᱤᱧ ᱢᱟ ᱚᱱᱟᱜᱮ ᱥᱚᱛᱚᱨᱠᱚ ᱫᱚᱧ ᱢᱚᱱᱮᱭᱟ ᱡᱟᱛᱮ ᱤᱧ ᱵᱟᱧᱪᱟᱜ ᱢᱟ ᱟᱨ ᱦᱚᱲ ᱠᱚᱦᱚᱸᱧ ᱵᱟᱧᱪᱟᱣ ᱫᱟᱲᱮ ᱟᱠᱚ ᱢᱟ ᱟᱞᱚᱧ ᱟᱞᱚᱧ ᱮᱠᱥᱤᱰᱮᱱᱴ ᱠᱚᱢᱟ ᱱᱚᱝᱠᱟᱜᱮ ᱥᱚᱛᱚᱨᱠᱚ ᱫᱚᱧ ᱢᱮᱱᱮᱭᱟ